ᱦᱮᱞᱳ ᱟᱢ ᱰᱟᱭᱵᱚᱨᱮᱢ ᱞᱟᱹᱭᱮᱫᱼᱟ ᱟᱞᱮ ᱜᱟᱯᱟ ᱞᱩᱜᱩ ᱵᱩᱨᱩ ᱪᱟᱞᱟᱜ ᱞᱮ ᱢᱮᱱᱮᱫᱼᱟ ᱟᱫᱚ ᱜᱟᱹᱰᱤ ᱛᱟᱢᱞᱮ ᱤᱫᱤᱭᱟ ᱦᱩᱱᱟᱹᱝ ᱪᱷᱮᱭ ᱵᱟᱡᱮᱛᱮ ᱜᱟᱹᱰᱤ ᱦᱩᱱᱟᱹᱝ ᱮᱢ ᱥᱮᱴᱮᱨᱟᱞᱮᱭᱟ ᱛᱤᱱᱟᱹᱜ ᱮᱰᱵᱷᱟᱱᱥ ᱠᱚᱢ ᱦᱟᱛᱟᱣᱟ ᱟᱨ ᱤᱭᱟᱹ ᱴᱳᱴᱟᱞ ᱦᱮᱡ ᱥᱮᱱᱛᱮ ᱛᱤᱱᱟᱹᱜ ᱫᱟᱢ ᱫᱩᱲᱤ ᱠᱚᱢ ᱦᱟᱛᱟᱣᱟᱢ ᱞᱟᱹᱭᱟᱭᱟ ᱞᱟᱹᱭᱟᱹᱧᱟᱢ ᱦᱩᱱᱟᱹᱜ ᱚᱱᱟ ᱠᱚ ᱡᱚᱛᱚᱱᱟᱜ ᱤᱭᱟᱹ ᱠᱟᱛᱮᱫ ᱮᱢ ᱞᱟᱹᱭ ᱨᱩᱣᱟᱹᱲᱟᱹᱧᱟᱹ ᱦᱩᱱᱟᱹᱝ